ᱵᱷᱟᱨᱚᱛ ᱨᱮᱫᱚ ᱯᱷᱩᱴᱵᱚᱞ ᱠᱨᱤᱠᱮᱹᱴ ᱦᱚᱸᱠᱤ ᱵᱷᱚᱞᱤᱵᱚᱞ ᱵᱟᱥᱠᱮᱴᱵᱚᱞ ᱠᱷᱳ ᱠᱷᱳ ᱠᱟᱵᱟᱰᱤ ᱟᱨ ᱟᱹᱰᱤ ᱞᱮᱠᱟᱱᱟᱜ ᱠᱷᱮᱞ ᱠᱚ ᱠᱷᱮᱞᱟ ᱟᱨ ᱡᱟᱹᱥᱛᱤ ᱠᱷᱚᱱ ᱡᱟᱹᱥᱛᱤ ᱫᱚ ᱦᱟᱸᱜ ᱦᱚᱸᱠᱤ ᱠᱚ ᱠᱩᱥᱤᱭᱟᱜᱼᱟ ᱦᱚᱲ ᱵᱷᱟᱨᱚᱛ ᱞᱮᱵᱮᱞ ᱨᱮᱫᱚ ᱟᱨ ᱟᱛᱳ ᱫᱤᱥᱚᱢ ᱨᱮᱫᱚ ᱠᱟᱵᱟᱰᱤ ᱢᱮᱱᱟᱜᱼᱟ ᱯᱷᱩᱴᱵᱚᱞ ᱠᱨᱤᱠᱮᱹᱴ ᱟᱨ ᱚᱱᱟ ᱥᱟᱶ ᱥᱟᱶᱛᱮ ᱠᱷᱳ ᱠᱷᱳ ᱠᱚᱦᱚᱸ ᱠᱚ ᱠᱷᱮᱞ ᱵᱟᱲᱟᱭᱮᱫᱼᱟ ᱟᱛᱳ ᱫᱤᱥᱚᱢ ᱨᱮᱫᱚ ᱵᱷᱟᱨᱚᱛ ᱨᱮᱭᱟᱜ ᱡᱩᱫᱤ ᱧᱮᱞᱟᱢ ᱤᱱᱟᱹᱠᱷᱟᱱ ᱫᱚ ᱚᱱᱟ ᱦᱤᱥᱟᱹᱵᱽ ᱫᱚ ᱠᱨᱤᱠᱮᱹᱴ ᱜᱮ ᱡᱟᱹᱥᱛᱤ ᱠᱚ ᱠᱩᱥᱤᱭᱟᱜ ᱠᱟᱱᱟ ᱟᱨ ᱠᱤᱪᱷᱩ ᱠᱤᱪᱷᱩ ᱡᱟᱭᱜᱟ ᱨᱮ ᱢᱮᱱᱟᱜᱼᱟ ᱯᱷᱩᱴᱵᱚᱞ ᱦᱚᱸ ᱟᱹᱰᱤ ᱜᱮᱠᱚ ᱠᱩᱥᱤᱭᱟᱜ ᱠᱟᱱᱟ ᱱᱚᱝᱠᱟ ᱢᱮᱱᱞᱮᱠᱷᱟᱱ ᱫᱚ ᱯᱷᱩᱴᱵᱚᱞ ᱟᱨ ᱠᱨᱤᱠᱮᱹᱴ ᱫᱚ ᱰᱷᱮᱨ ᱠᱷᱚᱱ ᱰᱷᱮᱨ ᱠᱚ ᱠᱩᱥᱤᱭᱟᱜ ᱠᱟᱱᱟ ᱟᱨ ᱯᱷᱩᱴᱵᱚᱞ ᱛᱟᱞᱟᱨᱮ ᱦᱚᱸ ᱟᱹᱰᱤ ᱢᱟᱲᱟᱝ ᱠᱚᱨᱮ ᱠᱷᱚᱱ ᱡᱟᱦᱟᱸᱭ ᱟᱹᱰᱤ ᱥᱤᱱᱤᱭᱟᱨ ᱥᱤᱱᱤᱭᱟᱨ ᱯᱞᱮᱭᱟᱨ ᱠᱚ ᱢᱮᱱᱟᱜ ᱠᱚᱣᱟ ᱡᱟᱦᱟᱸᱭ ᱫᱚ ᱵᱷᱟᱭᱪᱩᱝ ᱵᱷᱩᱴᱤᱭᱟ ᱥᱩᱱᱤᱞ ᱪᱷᱮᱛᱨᱤ ᱯᱷᱟᱨᱩᱠ ᱪᱳᱫᱷᱚᱨᱤ ᱟᱨ ᱠᱨᱤᱠᱮᱹᱴ ᱤᱭᱟᱹ ᱠᱷᱮᱞ ᱨᱮᱱ ᱠᱷᱮᱞᱳᱰᱤᱭᱟᱹ ᱠᱚ ᱟᱨ ᱡᱟᱦᱟᱸ ᱞᱮᱠᱟ ᱠᱟᱯᱤᱞ ᱫᱮᱵ ᱥᱚᱪᱤᱱ ᱴᱮᱱᱰᱩᱞᱠᱟᱨ ᱥᱳᱨᱚᱵᱷ ᱜᱟᱝᱜᱩᱞᱤ ᱢᱚᱦᱮᱱᱫᱨᱚ ᱥᱤᱝ ᱫᱷᱚᱱᱤ ᱟᱨ ᱟᱨᱦᱚᱸ ᱢᱮᱱᱟᱜ ᱠᱚᱜᱮᱭᱟ ᱚᱱᱠᱟᱜᱮ ᱟᱹᱰᱤ ᱰᱷᱮᱨ